ᱦᱮᱞᱳ ᱟᱢ ᱠᱤ ᱨᱮᱥᱴᱩᱨᱮᱱᱴ ᱨᱮᱱ ᱢᱟᱹᱞᱤᱠ ᱮᱢ ᱞᱟᱹᱭ ᱮᱫᱟ ᱤᱧ ᱵᱟᱸᱠᱩᱲᱟ ᱠᱷᱚᱱᱟᱜ ᱤᱧ ᱞᱟᱹᱭ ᱮᱫᱟ ᱦᱚᱞᱟᱱᱚᱜ ᱟᱯᱮᱭᱟᱜ ᱨᱮᱥᱴᱩᱨᱮᱱᱴ ᱠᱷᱚᱱ ᱤᱧ ᱪᱤᱠᱮᱱ ᱪᱟᱣᱢᱤᱱ ᱤᱧ ᱚᱰᱟᱨ ᱞᱮᱜ ᱟ ᱚᱱᱟ ᱪᱤᱠᱮᱱ ᱪᱟᱣᱢᱤᱱ ᱡᱚᱢ ᱠᱟᱛᱮᱜ ᱟᱹᱰᱤ ᱱᱟᱯᱟᱭ ᱤᱧ ᱵᱩᱡᱽ ᱟᱠᱟᱫᱟ ᱚᱱᱟ ᱛᱮ ᱛᱮᱦᱮᱱ ᱟᱨᱦᱚᱸ ᱚᱱᱠᱟᱱᱟᱜ ᱪᱤᱠᱮᱱ ᱪᱟᱣᱢᱤᱱ ᱜᱮ ᱚᱰᱟᱨ ᱥᱟᱱᱟᱹᱧ ᱠᱟᱱᱟ ᱚᱱᱟ ᱠᱤ ᱛᱮᱦᱮᱧ ᱟᱨ ᱦᱚᱧ ᱧᱟᱢ ᱫᱟᱲᱮᱭᱟᱜ ᱟ ᱟᱨ ᱚᱠᱟᱨᱮᱧ ᱧᱟᱢᱟ ᱚᱱᱟ ᱨᱮᱱᱟᱜ ᱜᱚᱱᱚᱝ ᱫᱚ ᱛᱤᱱᱟᱹᱜ ᱟᱨ ᱛᱤᱱ ᱠᱚᱛᱮᱧ ᱧᱟᱢᱟ ᱚᱱᱟ ᱞᱟᱹᱭ ᱟᱹᱧ ᱢᱮ